ᱥᱟᱱᱛᱟᱲᱤ ᱯᱟᱹᱨᱥᱤ ᱫᱚ ᱯᱚᱸᱰᱤᱛ ᱨᱚᱜᱷᱩᱱᱟᱛᱷ ᱢᱩᱨᱢᱩ ᱜᱮᱭ ᱯᱟᱥᱱᱟᱣ ᱞᱮᱫᱟ ᱩᱱᱜᱮ ᱜᱳᱴᱟ ᱫᱤᱥᱚᱢᱮ ᱫᱟᱬᱟ ᱞᱮᱫᱟ ᱩᱲᱤᱥᱥᱟ ᱜᱳᱴᱟ ᱟᱨ ᱮᱢᱟᱱ ᱛᱮ ᱡᱟᱭᱜᱟ ᱠᱚ ᱟᱨ ᱜᱳᱴᱟ ᱫᱤᱥᱚᱢᱮ ᱫᱟᱬᱟ ᱞᱮᱫᱟ ᱟᱨ ᱤᱱᱟᱹᱛᱮ ᱡᱟᱭᱜᱟ ᱠᱚ ᱟᱨ ᱱᱚᱣᱟ ᱯᱟᱥᱱᱟᱣ ᱞᱟᱹᱜᱤᱫᱼᱛᱮ ᱟᱹᱰᱤ ᱠᱩᱨᱩᱢᱩᱴᱩᱭ ᱪᱷᱩᱴᱟᱹᱣ ᱞᱮᱱᱟ ᱟᱨ ᱚᱱᱟᱠᱚ ᱥᱮᱪᱮᱫ ᱞᱟᱹᱜᱤᱫᱼᱛᱮ ᱦᱚᱲ ᱚᱱᱟ ᱯᱟᱹᱨᱥᱤ ᱠᱚ ᱥᱮᱪᱮᱫ ᱞᱟᱹᱜᱤᱫᱼᱛᱮ ᱦᱚᱲ ᱠᱚ ᱞᱟᱹᱜᱤᱫ ᱛᱤᱱᱟᱹᱜ ᱠᱩᱨᱩᱢᱩᱴᱩᱭ ᱪᱷᱩᱴᱟᱹᱣ ᱞᱮᱱᱟ ᱱᱚᱣᱟ ᱯᱟᱹᱨᱥᱤ ᱯᱟᱥᱱᱟᱣ ᱞᱟᱹᱜᱤᱫᱼᱛᱮ ᱡᱮ ᱚᱞᱪᱤᱠᱤᱜᱮ ᱡᱚᱛᱚ ᱦᱚᱲᱵᱚᱱ ᱫᱟᱲᱮᱭᱟᱜᱼᱟ ᱡᱮ ᱚᱞ ᱪᱤᱱᱦᱟᱹ ᱠᱚ ᱡᱚᱛᱚᱠᱷᱚᱱ ᱩᱯᱨᱩᱢ